ᱟᱞᱮᱭᱟᱜ ᱮᱢ ᱮᱢ ᱥᱤ ᱠᱚᱞᱮᱡᱽ ᱡᱟᱣ ᱥᱮᱨᱣᱟ ᱞᱮᱠᱟᱜᱮ ᱱᱤᱭᱟᱹ ᱥᱮᱨᱢᱟ ᱦᱚᱸ ᱢᱤᱫᱴᱟᱝ ᱮᱱᱩᱣᱟᱞ ᱢᱮᱜᱟᱡᱤᱱᱮ ᱟᱲᱟᱜ ᱞᱮᱫᱟ ᱟᱨ ᱱᱚᱣᱟᱨᱮ ᱤᱧᱟᱹᱜ ᱦᱚᱸ ᱢᱤᱫᱴᱟᱱ ᱪᱤᱛᱟᱹᱨ ᱯᱟᱨᱥᱟᱞ ᱦᱩᱭ ᱞᱮᱱᱟ ᱟᱞᱮ ᱠᱚᱞᱮᱡᱽ ᱢᱤᱫᱴᱟᱝ ᱪᱤᱛᱟᱹᱨ ᱦᱮᱯᱨᱟᱣ ᱠᱟᱹᱢᱤ ᱦᱚᱨᱟᱭ ᱫᱚᱦᱚ ᱞᱮᱫᱟ ᱟᱨ ᱚᱱᱟ ᱨᱮᱜᱮ ᱚᱱᱟ ᱪᱤᱛᱟᱹᱨ ᱫᱩᱧ ᱟᱸᱠᱟᱣ ᱞᱮᱫᱟ ᱚᱱᱟ ᱪᱤᱛᱟᱹᱨ ᱨᱮ ᱚᱲᱟᱜ ᱪᱟᱸᱫᱳ ᱫᱟᱨᱮᱼᱱᱟᱹᱲᱤ ᱜᱟᱰᱟᱼᱢᱩᱰᱩ ᱠᱚᱧ ᱟᱸᱠᱟᱣ ᱞᱮᱫᱟ ᱱᱚᱣᱟ ᱪᱤᱛᱟᱹᱨ ᱛᱟᱞᱟᱛᱮ ᱤᱧ ᱥᱚᱫᱚᱨ ᱦᱚᱪᱚ ᱞᱮᱫᱟ ᱡᱮ ᱟᱵᱚ ᱢᱟᱹᱱᱢᱤ ᱡᱟᱦᱟᱸ ᱛᱤᱱᱟᱹᱜ ᱜᱮᱵᱚᱱ ᱩᱛᱱᱟᱹᱣ ᱥᱟᱬᱮᱥ ᱛᱟᱞᱟᱛᱮ ᱥᱮ ᱟᱨᱚ ᱱᱟᱱᱟᱱ ᱠᱟᱹᱢᱤ ᱦᱚᱨᱟ ᱛᱟᱞᱟᱛᱮ ᱟᱵᱚ ᱱᱟᱯᱟᱭ ᱥᱟᱺᱦᱤᱡ ᱥᱮ ᱯᱷᱟᱨᱪᱟ ᱥᱟᱺᱦᱤᱡ ᱥᱟᱦᱮᱸᱫ ᱥᱮ ᱱᱟᱯᱟᱭ ᱛᱮ ᱛᱟᱦᱮᱸ ᱫᱚ ᱞᱟᱜᱟᱣ ᱵᱚᱱ ᱜᱮᱭᱟ ᱚᱱᱟ ᱞᱮᱠᱟᱛᱮ ᱟᱵᱚ ᱩᱛᱱᱟᱹᱣ ᱥᱟᱶ ᱥᱟᱶ ᱛᱮ ᱟᱵᱚᱣᱟᱜ ᱯᱨᱟᱠᱨᱤᱛᱤᱠ ᱡᱟᱦᱟᱸ ᱫᱟᱨᱮᱼᱱᱟᱹᱲᱤ ᱵᱤᱨᱼᱵᱩᱨᱩ ᱠᱚ ᱢᱮᱱᱟᱜᱼᱟ ᱱᱚᱣᱟ ᱠᱚ ᱱᱟᱯᱟᱭ ᱛᱮ ᱡᱳᱜᱟᱣ ᱡᱚᱛᱚᱱ ᱞᱟᱜᱟᱣ ᱵᱚᱱᱟ ᱪᱮᱫᱟᱜ ᱥᱮ ᱱᱩᱠᱩ ᱜᱮ ᱟᱵᱚ ᱯᱷᱟᱨᱪᱟ ᱥᱟᱺᱦᱤᱡ ᱥᱟᱦᱮᱸᱫ ᱫᱚᱭ ᱮᱢ ᱫᱟᱲᱮᱭᱟᱵᱚᱱᱟ ᱟᱨ ᱟᱵᱚ ᱠᱚ ᱥᱟᱶ ᱥᱟᱶᱛᱮ ᱟᱨᱦᱚᱸ ᱱᱟᱱᱟᱱ ᱡᱤᱵᱽᱼᱡᱤᱭᱟᱹᱞᱤ ᱠᱚ ᱱᱟᱯᱟᱭ ᱥᱟᱺᱦᱤᱡ ᱠᱚ ᱛᱟᱦᱮᱸ ᱫᱟᱲᱮᱭᱟᱜᱼᱟ